ᱤᱧᱫᱚ ᱡᱟᱹᱥᱛᱤ ᱠᱟᱭ ᱛᱮᱫᱚ ᱢᱟᱺᱜᱽᱨᱤ ᱦᱟᱹᱠᱩᱧ ᱠᱩᱥᱤᱭᱟᱠᱚᱣᱟ ᱪᱮᱫᱟᱜ ᱛᱮ ᱢᱟᱺᱜᱽᱨᱤ ᱦᱟᱹᱠᱩᱣᱟᱜ ᱢᱟᱭᱟᱢ ᱫᱚ ᱟᱹᱰᱤ ᱡᱟᱹᱥᱛᱤ ᱛᱟᱦᱮᱱᱟ ᱟᱨ ᱨᱩᱣᱟᱹ ᱦᱟᱹᱥᱩ ᱨᱮᱦᱚᱸ ᱢᱟᱺᱜᱽᱨᱤ ᱦᱟᱹᱠᱩ ᱡᱚᱢ ᱞᱮᱠᱚᱠᱷᱟᱱ ᱫᱚ ᱫᱟᱲᱮ ᱟᱨ ᱢᱟᱭᱟᱢ ᱠᱚ ᱥᱟᱨᱥᱟᱣ ᱜᱚᱫᱚᱜᱼᱟ ᱚᱱᱟ ᱠᱷᱟᱹᱛᱤᱨᱼᱛᱮ ᱢᱟᱺᱜᱽᱨᱤ ᱦᱟᱹᱠᱩ ᱫᱚ ᱟᱹᱰᱤ ᱡᱳᱨᱤᱧ ᱠᱩᱥᱤᱭᱟᱠᱚᱣᱟ ᱪᱮᱫᱟᱜ ᱮᱱᱛᱮᱫ ᱥᱟᱫᱷᱟᱨᱚᱱ ᱦᱚᱲ ᱫᱚ ᱵᱟᱠᱚ ᱠᱩᱥᱤ ᱟᱠᱚᱣᱟ ᱩᱱᱠᱩ ᱦᱟᱹᱠᱩ ᱪᱮᱫᱟᱜ ᱥᱮ ᱟᱹᱨᱩᱵ ᱥᱟᱯᱷᱟ ᱠᱚ ᱞᱮᱸᱡᱮᱨ ᱠᱚ ᱵᱩᱡᱷᱟᱹᱜᱼᱟ ᱟᱨ ᱩᱱᱠᱩ ᱫᱚ ᱱᱩᱠᱩ ᱠᱩᱥᱤᱭᱟᱠᱚ ᱪᱮᱫᱟᱜ ᱥᱮ ᱩᱱᱠᱩ ᱫᱚ ᱚᱱᱮ ᱥᱚᱥᱛᱟ ᱧᱚᱜ ᱫᱚᱨ ᱛᱮᱠᱚ ᱧᱟᱢ ᱠᱚᱣᱟ ᱚᱱᱟ ᱠᱷᱟᱹᱛᱤᱨᱛᱮ ᱩᱱᱠᱩ ᱫᱚ ᱩᱱᱠᱩ ᱠᱚ ᱦᱟᱹᱠᱩ ᱠᱚ ᱠᱩᱥᱤᱭᱟᱠᱚᱣᱟ ᱱᱩᱠᱩ ᱫᱚ ᱡᱟᱹᱥᱛᱤ ᱡᱟᱝ ᱛᱟᱦᱮᱱ ᱛᱟᱠᱚᱛᱮ ᱤᱧᱫᱚ ᱵᱟᱹᱧ ᱠᱩᱥᱤᱭᱟᱠᱚᱣᱟ ᱱᱩᱠᱩ ᱦᱟᱹᱠᱩ ᱫᱚ ᱥᱮ ᱜᱤᱫᱽᱨᱟᱹ ᱠᱚᱦᱚᱸ ᱩᱱᱠᱩ ᱠᱚ ᱦᱟᱹᱠᱩ ᱫᱚ ᱰᱟᱹᱲᱠᱟᱹ ᱦᱟᱠᱩ ᱠᱚ ᱥᱮ ᱱᱩᱠᱩ ᱠᱚ ᱦᱟᱹᱠᱩ ᱫᱚ ᱜᱤᱫᱽᱨᱟᱹ ᱠᱚ ᱞᱟᱹᱜᱤᱫ ᱫᱚ ᱵᱟᱝ ᱴᱷᱤᱠᱟ ᱟᱨ ᱢᱟᱺᱜᱽᱨᱤ ᱫᱚ ᱡᱟᱝ ᱡᱟᱹᱱᱩᱢ ᱠᱚᱢ ᱛᱟᱦᱮᱱ ᱛᱟᱠᱚᱛᱮ ᱡᱚᱢ ᱨᱮᱭᱟᱜ ᱟᱹᱰᱤ ᱥᱩᱵᱤᱫᱷᱟ ᱢᱚᱡᱽ ᱟᱨ ᱱᱩᱠᱩᱣᱟᱜ ᱢᱟᱭᱟᱢ ᱦᱚᱸ ᱰᱷᱮᱨ ᱜᱮᱭᱟ ᱟᱨ ᱥᱟᱶᱛᱮ ᱟᱢᱟᱜ ᱢᱟᱭᱟᱢ ᱦᱚᱸ ᱥᱟᱨᱥᱟᱜᱼᱟ ᱚᱱᱟ ᱠᱷᱟᱹᱛᱤᱨᱛᱮ ᱱᱩᱠᱩ ᱦᱟᱹᱠᱩ ᱫᱚ ᱠᱟᱡᱟᱠᱤᱧ ᱠᱩᱥᱤᱭᱟᱠᱚᱣᱟ